ᱦᱮᱸ ᱦᱮᱸ ᱜᱮᱢᱠᱮ ᱚᱠᱚᱭ ᱚᱠᱚᱭᱴᱟᱜ ᱵᱟᱝ ᱫᱚᱦᱟᱜ ᱧᱩᱛᱩᱢ ᱢᱟ ᱪᱮᱫ ᱚᱻ ᱪᱮᱫ ᱵᱟᱝ ᱫᱚᱨᱠᱟᱨ ᱱᱟᱦᱟᱜ ᱯᱷᱳᱱ ᱠᱮᱫ ᱚᱻ ᱯᱟᱦᱟᱲ ᱥᱮᱫ ᱚᱻ ᱦᱮᱸ ᱤᱧ ᱡᱚᱛᱚ ᱞᱮᱠᱟᱱᱟᱜ ᱵᱮᱵᱚᱥᱛᱷᱟ ᱢᱮᱱᱟᱜᱼᱟ ᱦᱮᱸ ᱜᱟᱹᱰᱤ ᱜᱟᱹᱰᱤ ᱢᱮᱱᱟᱜᱼᱟ ᱚᱠᱟᱞᱮᱠᱟᱱᱟᱜ ᱜᱟᱹᱰᱤ ᱯᱮ ᱦᱟᱛᱟᱣᱟ ᱢᱟᱱᱮ ᱠᱟᱹᱴᱤᱡ ᱜᱟᱹᱰᱤ ᱫᱚ ᱠᱟᱹᱴᱤᱡ ᱞᱮᱠᱟ ᱫᱟᱢ ᱢᱮᱱᱟᱜᱼᱟ ᱡᱮᱞᱮᱠᱟ ᱪᱷᱚᱭ ᱥᱟᱛ ᱡᱚᱱ ᱛᱟᱦᱮᱱ ᱞᱮᱠᱟ ᱟᱱᱴᱟᱜ ᱞᱮᱠᱟᱱᱟᱜ ᱫᱚ ᱳᱭ ᱪᱷᱚᱭ ᱦᱟᱡᱟᱨ ᱥᱤᱞᱤᱜᱩᱲᱤ ᱠᱷᱚᱱ ᱦᱮᱸ ᱛᱚ ᱦᱮᱸ ᱛᱟᱦᱚᱞᱮ ᱚᱱᱟᱫᱚ ᱞᱟᱹᱴᱩ ᱧᱚᱜ ᱜᱟᱹᱰᱤ ᱞᱟᱜᱟᱣᱟᱯᱮᱭᱟ ᱵᱳᱞᱮᱨᱳ ᱥᱮ ᱴᱟᱴᱟᱥᱚᱢᱩ ᱦᱚᱸ ᱢᱮᱱᱟᱜᱼᱟ ᱟᱨ ᱟᱯᱮ ᱦᱮᱸ ᱟᱨ ᱟᱯᱮ ᱫᱚ ᱦᱮᱸ ᱦᱮᱸ ᱥᱮᱴᱟ ᱟᱞᱮᱭᱟᱜ ᱡᱳᱜᱟᱡᱳᱜᱽ ᱚᱱᱟ ᱦᱮᱱᱟᱜᱼᱟ ᱡᱳᱜᱟᱡᱳᱜᱽ ᱢᱮᱱᱟᱜᱼᱟ ᱚᱸᱰᱮ ᱦᱮᱸ ᱟᱯᱮ ᱚᱠᱟᱨᱮ ᱴᱩᱨ ᱯᱮ ᱪᱟᱞᱟᱜᱼᱟ ᱚᱠᱟᱨᱮ ᱫᱟᱬᱟᱱ ᱯᱮ ᱪᱟᱞᱟᱜᱼᱟ ᱚᱸᱰᱮ ᱟᱞᱮ ᱟᱯᱮ ᱥᱤᱠᱤᱵᱟᱲᱤ ᱠᱷᱚᱱ ᱢᱮᱨᱤᱠ ᱥᱮ ᱫᱟᱨᱡᱤᱞᱤᱝ ᱯᱮ ᱪᱟᱞᱟᱜᱼᱟ ᱥᱮ ᱚ ᱫᱟᱨᱡᱤᱞᱤᱝ ᱦᱮᱸ ᱦᱮᱸ ᱟᱫᱚ ᱟᱫᱚ ᱯᱟᱦᱟᱲ ᱯᱮ ᱨᱟᱠᱟᱵᱚᱜ ᱠᱷᱟᱱ ᱫᱚ ᱫᱟᱢ ᱢᱟ ᱟᱨᱦᱚᱸ ᱨᱮᱴ ᱡᱟᱹᱥᱛᱤ ᱧᱚᱜ ᱜᱮᱭᱟ ᱦᱮᱸ ᱟᱯᱮ ᱵᱟᱨᱚᱡᱚᱱ ᱢᱮᱱᱟᱜ ᱯᱮᱭᱟ ᱛᱚ ᱵᱟᱨᱚ ᱡᱚᱱ ᱨᱮ ᱚᱱᱟ ᱟᱯᱮ ᱴᱟᱴᱟᱥᱚᱢᱩᱜᱮ ᱞᱟᱜᱟᱣ ᱯᱮᱭᱟ ᱦᱮᱸ ᱴᱟᱴᱟᱥᱚᱢᱩ ᱟᱯᱮ ᱯᱮ ᱪᱟᱞᱟᱜᱼᱟ ᱛᱟᱦᱚᱞᱮ ᱚᱱᱟ ᱨᱮᱱᱟᱜ ᱵᱷᱟᱲᱟ ᱥᱳᱞᱳ ᱦᱟᱡᱟᱨ ᱴᱟᱠᱟ ᱜᱟᱹᱰᱤ ᱨᱟᱠᱟᱵ ᱦᱮᱸ ᱰᱨᱟᱭᱵᱷᱟᱨ ᱦᱚᱸ ᱯᱟᱦᱟᱲ ᱫᱮᱡ ᱨᱮᱱ ᱰᱨᱟᱭᱵᱷᱟᱨ ᱠᱟᱱ ᱜᱮᱭᱟᱭ ᱩᱱᱤ ᱜᱮᱧ ᱠᱩᱞᱮᱭᱟ ᱴᱷᱤᱠ ᱜᱮᱭᱟ ᱛᱚ ᱴᱷᱤ ᱜᱮᱭᱟ ᱛᱟᱦᱚᱞᱮ ᱟᱯᱮ ᱥᱳᱞᱞᱳ ᱦᱟᱡᱟᱨ ᱛᱮᱯᱮ ᱪᱟᱞᱟᱜ ᱜᱮᱭᱟ ᱛᱚ ᱪᱮᱞᱮ ᱥᱳᱞᱳ ᱦᱟᱡᱟᱨ ᱞᱟᱜᱟᱜᱼᱟ ᱟᱨ ᱚᱸᱰᱮ ᱦᱳᱴᱮᱞ ᱞᱚᱡᱽ ᱢᱟᱱᱮ ᱞᱚᱡᱽ ᱛᱟᱦᱮᱱ ᱨᱮᱱᱟᱜ ᱡᱟᱭᱜᱟ ᱦᱚᱸ ᱵᱮᱵᱚᱥᱛᱷᱟ ᱢᱮᱱᱟᱜᱼᱟ ᱚᱱᱟ ᱦᱚᱸ ᱮᱠᱫᱚᱢ ᱮᱠᱫᱚᱢ ᱡᱚᱛᱚ ᱚᱱᱟ ᱵᱮᱵᱚᱥᱛᱷᱟ ᱢᱮᱱᱟᱜᱼᱟ ᱡᱳᱜᱟᱡᱳᱜᱽ ᱟᱯᱮᱭᱟ ᱱᱟᱦᱟᱜ ᱟᱯᱮ ᱡᱩᱫᱤ ᱱᱚᱣᱟ ᱛᱮᱜᱮᱯᱮ ᱪᱟᱞᱟᱜ ᱠᱷᱟᱱ ᱛᱟᱦᱚᱞᱮ ᱚᱱᱮ ᱥᱳᱞᱳ ᱦᱟᱡᱟᱨ ᱴᱟᱠᱟ ᱞᱟᱜᱟᱣ ᱯᱮᱭᱟ ᱦᱮᱸ ᱚᱱᱛᱮ ᱠᱷᱚᱱ ᱦᱮᱡ ᱠᱟᱛᱮᱫ ᱤᱧ ᱴᱷᱮᱱ ᱯᱮ ᱛᱟᱦᱮᱸᱱᱟ ᱤᱧ ᱴᱷᱮᱱ ᱦᱚᱸ ᱚᱱᱠᱟ ᱛᱟᱦᱮᱸ ᱵᱮᱵᱚᱥᱛᱷᱟ ᱦᱮᱱᱟᱜᱼᱟ ᱟᱫᱚ ᱠᱷᱚᱨᱪᱟ ᱞᱟᱜᱟᱣ ᱯᱮᱭᱟ ᱚᱱᱟ ᱦᱚᱸ ᱦᱮᱸ ᱚᱱᱟᱫᱚ ᱨᱩᱢ ᱦᱤᱥᱟᱹᱵ ᱛᱮ ᱴᱷᱤᱠ ᱜᱮᱭᱟ ᱟᱪᱪᱷᱟ ᱛᱟᱦᱚᱞᱮ ᱦᱮᱸ ᱴᱷᱤᱠ ᱴᱷᱤᱠ ᱴᱷᱤᱠ ᱜᱮᱭᱟ ᱛᱚᱵᱮ ᱦᱮᱸ ᱢᱟ ᱡᱚᱦᱟᱨᱜᱮ